ᱥᱟᱱᱛᱟᱞᱤ ᱯᱟᱹᱨᱥᱤ ᱫᱚ ᱡᱟᱱᱟᱢ ᱯᱟᱹᱨᱥᱤ ᱠᱟᱱᱟ ᱛᱚ ᱡᱟᱦᱟᱸ ᱡᱟᱱᱟᱢ ᱯᱟᱹᱨᱥᱤ ᱚᱱᱟᱫᱚ ᱡᱟᱱᱟᱢ ᱟᱭᱩᱣᱟᱜ ᱢᱚᱪᱟᱠᱷᱚᱱ ᱪᱤᱫ ᱠᱷᱟᱹᱛᱤᱨ ᱡᱟᱱᱟᱢ ᱯᱟᱹᱨᱥᱤ ᱛᱮ ᱨᱚᱲᱞᱮᱠᱷᱟᱱᱟᱹᱰᱤ ᱥᱚᱲᱚᱢ ᱵᱩᱡᱷᱟᱹᱜ ᱜᱮᱭᱟ ᱟᱨ ᱡᱟᱱᱟᱢ ᱯᱟᱹᱨᱥᱤ ᱛᱮ ᱡᱚᱛᱚᱞᱮᱠᱟᱱ ᱜᱟᱞᱢᱟᱨᱟᱣ ᱠᱩ ᱡᱚᱠᱷᱚᱱ ᱦᱩᱭᱩᱜ ᱟᱛᱚᱠᱷᱚᱱ ᱟᱹᱰᱤ ᱨᱟᱹᱥᱠᱟᱹᱦᱚᱸ ᱵᱩᱡᱷᱟᱹᱜ ᱜᱮᱭᱟ ᱟᱨ ᱡᱟᱱᱟᱢ ᱯᱟᱹᱨᱥᱤᱛᱮ ᱥᱤᱨᱤᱧ ᱮᱱᱮᱡ ᱠᱩ ᱤᱱᱟᱹᱛᱟᱭᱱᱚᱢ ᱟᱵᱩᱣᱟᱜ ᱡᱚᱢᱠᱩ ᱚᱱᱟᱠᱩ ᱵᱮᱱᱟᱣ ᱦᱩᱭᱩᱜ ᱠᱟᱱᱟ ᱚᱱᱟᱠᱩ ᱡᱚᱛᱚᱦᱚᱲᱴᱷᱮᱱ ᱠᱷᱚᱱ ᱠᱚᱭ ᱟᱹᱰᱤ ᱨᱟᱹᱥᱠᱟᱹᱜᱮ ᱵᱩᱡᱷᱟᱹᱜ ᱜᱮᱭᱟ ᱮᱴᱟᱜ ᱮᱴᱟᱜ ᱯᱟᱹᱨᱥᱤ ᱡᱮᱢᱚᱱ ᱵᱟᱝᱞᱟ ᱥᱮ ᱤᱝᱨᱟᱹᱡᱤᱛᱮ ᱚᱱᱟ ᱵᱷᱟᱥᱟᱛᱮᱫᱚ ᱟᱵᱩᱫᱚ ᱟᱹᱰᱤ ᱛᱟᱭᱚᱱ ᱫᱟᱨᱟᱢ ᱤᱥᱠᱩᱨᱮ ᱥᱮᱱᱠᱟᱛᱮᱜ ᱵᱩᱱ ᱪᱤᱫ ᱟᱠᱟᱫᱟ ᱛᱚ ᱚᱱᱟ ᱠᱷᱟᱹᱛᱤᱨᱛᱮ ᱚᱱᱟᱠᱩ ᱵᱷᱟᱥᱟᱛᱮᱫᱚᱨᱚᱯᱚᱲ ᱥᱩᱢᱟᱹᱭ ᱩᱱᱟᱹᱜ ᱨᱟᱹᱥᱠᱟᱹ ᱫᱚ ᱵᱟᱝᱵᱩᱱ ᱵᱩᱡᱷᱟᱹᱣᱟ ᱨᱚᱯᱚᱲᱜᱮᱭᱟ ᱵᱩᱱ ᱢᱮᱱᱠᱷᱟᱱ ᱚᱱᱟᱵᱷᱟᱥᱟ ᱨᱮᱭᱟᱜ ᱫᱚ ᱟᱵᱩ ᱵᱷᱤᱛᱨᱤ ᱨᱮᱫᱚ ᱩᱱᱟᱹᱜ ᱥᱚᱲᱚᱢ ᱫᱚ ᱵᱟᱝᱵᱩᱱ ᱵᱩᱡᱷᱟᱹᱣᱟ ᱛᱚ ᱚᱱᱟ ᱠᱷᱟᱹᱛᱤᱨᱤᱧ ᱢᱮᱱᱟ ᱡᱮ ᱟᱵᱩᱣᱟᱜ ᱡᱟᱱᱟᱢ ᱯᱟᱹᱨᱥᱤᱡᱟᱦᱟᱸ ᱥᱟᱶᱛᱟᱞᱤ ᱥᱟᱶᱛᱟᱞᱤ ᱛᱮ ᱨᱚᱲ ᱠᱟᱛᱮᱜ ᱪᱮᱫᱞᱮᱠᱟ ᱨᱟᱹᱥᱠᱟᱹᱵᱩᱱ ᱵᱩᱡᱷᱟᱹᱣᱟ ᱮᱴᱟᱜ ᱯᱟᱹᱨᱥᱤᱛᱮ ᱨᱚᱲ ᱠᱟᱛᱮᱜ ᱫᱚ ᱩᱱᱟᱹᱜ ᱨᱟᱹᱥᱠᱟᱹ ᱫᱚ ᱵᱟᱝ ᱧᱟᱢᱚᱜ ᱟ ᱱᱤᱡᱮᱨᱟᱜ ᱜᱚ ᱟᱲᱟᱝ ᱫᱚ ᱱᱤᱡᱮᱨᱟᱜ ᱢᱚᱱᱮ ᱨᱮᱫᱚ ᱟᱹᱰᱤ ᱨᱟᱹᱥᱠᱟᱹᱜᱤ ᱵᱷᱤᱡᱟᱹᱣ ᱠᱟᱛᱟᱵᱚᱱᱟ